ᱥᱟᱱᱟᱢᱟᱜ ᱥᱟᱶᱟᱨ ᱟᱨ ᱯᱷᱤᱴᱱᱮᱥ ᱞᱟᱹᱜᱤᱫ ᱯᱟᱭᱨᱟᱜ ᱨᱮᱭᱟᱜ ᱫᱚ ᱟᱹᱰᱤ ᱞᱟᱹᱠᱛᱤᱭᱟᱱᱟᱜ ᱠᱟᱱ ᱜᱮᱭᱟ ᱡᱩᱫᱤ ᱯᱟᱭᱨᱟᱜ ᱵᱟᱢ ᱵᱟᱰᱟᱭᱟ ᱮᱱᱠᱷᱟᱱ ᱫᱚ ᱱᱚᱣᱟ ᱜᱟᱰᱟ ᱠᱚ ᱢᱩᱰᱩ ᱠᱚ ᱱᱟᱹᱭ ᱠᱚ ᱧᱟᱢᱚᱜᱼᱟ ᱦᱤᱡᱩᱜ ᱥᱮᱱᱚᱜ ᱞᱟᱹᱜᱤᱫ ᱠᱤᱪᱷᱩ ᱟᱹᱰᱤᱜᱟᱱ ᱮᱸᱴᱠᱮᱴᱚᱲᱢᱮ ᱡᱟᱱᱟᱢ ᱫᱟᱲᱮᱭᱟᱜᱼᱟ ᱟᱨ ᱡᱩᱫᱤ ᱯᱟᱭᱨᱟᱜ ᱮᱢ ᱵᱟᱲᱟᱭᱟ ᱜᱟᱰᱟ ᱠᱚ ᱵᱟᱱᱫᱷ ᱠᱚᱨᱮᱜ ᱦᱚᱸ ᱱᱚᱣᱟ ᱰᱷᱤᱯ ᱠᱷᱚᱱ ᱦᱟᱱᱟ ᱰᱷᱤᱯ ᱯᱟᱨᱚᱢ ᱫᱟᱲᱮᱭᱟᱜᱼᱟ ᱟᱨ ᱱᱚᱣᱟᱨᱮ ᱯᱟᱭᱨᱟᱜ ᱨᱮᱫᱚ ᱱᱚᱣᱟᱜᱮ ᱥᱩᱵᱤᱫᱷᱟ ᱫᱚ ᱧᱮᱞᱚᱜ ᱠᱟᱱᱟ ᱡᱟᱦᱟᱸ ᱥᱩᱵᱤᱫᱷᱟ ᱞᱮᱠᱟ ᱛᱮᱫᱚ ᱱᱚᱸᱰᱮ ᱯᱮᱠᱴᱤᱥ ᱞᱟᱹᱜᱤᱫ ᱥᱮ ᱪᱮᱫᱚᱜ ᱞᱟᱹᱜᱤᱫ ᱥᱟᱦᱮᱸᱫ ᱠᱚ ᱠᱩᱲᱟᱹᱣ ᱞᱟᱹᱜᱤᱫ ᱛᱮ ᱛᱤᱱᱟᱹᱜ ᱮᱢ ᱥᱟᱦᱮᱸᱫ ᱫᱟᱲᱮᱭᱟᱜᱼᱟ ᱥᱮ ᱵᱟᱢ ᱥᱟᱦᱮᱸᱫ ᱫᱟᱲᱮᱟᱜᱼᱟ ᱩᱱᱩᱢ ᱠᱟᱛᱮᱫ ᱢᱮᱱᱠᱷᱟᱱ ᱚᱱᱟᱜᱮ ᱟᱦᱟᱨ ᱠᱚᱨᱮᱜ ᱩᱢᱩᱜ ᱫᱚᱨᱠᱟᱨᱚᱜ ᱠᱟᱱᱟ ᱟᱨ ᱛᱟᱦᱮᱸ ᱞᱮᱱᱠᱷᱟᱱ ᱫᱚ ᱱᱚᱣᱟᱨᱮ ᱧᱮᱞᱚᱜ ᱠᱟᱱᱟ ᱟᱹᱰᱤᱜᱟᱱ ᱤᱧᱟᱹᱜ ᱯᱷᱤᱴᱱᱮᱥ ᱵᱚᱰᱤ ᱯᱷᱤᱴᱱᱮᱥ ᱦᱚᱸ ᱦᱩᱭᱩᱜᱼᱟ ᱡᱟᱦᱟᱸ ᱞᱮᱠᱟ ᱫᱟᱹᱲ ᱵᱚᱱ ᱯᱨᱮᱠᱴᱤᱥᱚᱜᱼᱟ ᱚᱱᱟ ᱞᱮᱠᱟᱛᱮ ᱯᱟᱭᱨᱟᱜ ᱨᱮᱦᱚᱸ ᱫᱟᱹᱲ ᱨᱮᱭᱟᱜ ᱦᱚᱸᱭ ᱠᱟᱹᱢᱤᱭᱟ ᱟᱢ ᱟᱹᱰᱤ ᱨᱮᱥᱛᱮᱢ ᱫᱟᱹᱲ ᱫᱟᱲᱮᱭᱟᱜᱼᱟ ᱥᱯᱤᱰ ᱛᱮᱢ ᱫᱟᱹᱲ ᱫᱟᱲᱮᱭᱟᱜᱼᱟ ᱟᱨ ᱚᱱᱟ ᱛᱤᱼᱡᱟᱸᱜᱟ ᱥᱟᱶᱛᱮ ᱡᱚᱛᱚ ᱯᱟᱭᱨᱟᱜ ᱨᱮᱫᱚ ᱞᱟᱲᱟᱜᱼᱟ ᱢᱟᱱᱮ ᱮᱠᱥᱟᱨᱥᱟᱭᱤᱡᱽ ᱦᱚᱸ ᱦᱩᱭᱩᱜᱼᱟ ᱦᱚᱲᱢᱚ ᱦᱚᱸ ᱵᱤᱠᱟᱥᱚᱜᱼᱟ ᱚᱱᱟ ᱢᱤᱫ ᱯᱟᱭᱨᱟᱜ ᱨᱮᱫᱚ ᱢᱟᱱᱮ ᱫᱟᱲᱮ ᱦᱚᱸ ᱢᱤᱫᱴᱮᱱ ᱞᱟᱜᱟᱣ ᱦᱩᱭᱩᱜᱼᱟ ᱟᱨ ᱚᱱᱟᱨᱮ ᱠᱤᱪᱷᱩ ᱠᱟᱭᱫᱟ ᱦᱚᱸ ᱢᱮᱱᱟᱜ ᱜᱮᱭᱟ ᱡᱟᱛᱮ ᱪᱮᱫ ᱞᱮᱠᱟᱛᱮ ᱱᱚᱣᱟ ᱥᱟᱦᱮᱸᱫ ᱮᱢ ᱟᱠᱚᱴ ᱫᱟᱲᱮᱭᱟᱜᱼᱟ ᱡᱟᱹᱥᱛᱤ ᱜᱷᱟᱹᱲᱤᱡ ᱯᱷᱟᱨᱟᱠ ᱮᱢ ᱥᱮᱱ ᱫᱟᱲᱮᱭᱟᱜᱼᱟ ᱚᱱᱟᱨᱮ ᱵᱟᱱᱟᱨ ᱜᱮ ᱚᱱᱟᱨᱮ ᱢᱤᱫᱴᱮᱱ ᱵᱚᱰᱤ ᱨᱮᱭᱟᱜᱼᱮ ᱠᱟᱹᱢᱤᱭᱟ ᱯᱷᱤᱴᱱᱮᱥ ᱨᱮᱭᱟᱜ ᱜᱮ ᱟᱨ ᱱᱚᱣᱟ ᱨᱮ ᱡᱟᱦᱟᱸ ᱛᱤᱱᱟᱹᱜ ᱜᱮ ᱠᱷᱤᱞᱟᱹᱲᱤ ᱠᱚᱦᱚᱸ ᱡᱟᱦᱟᱸᱭ ᱠᱚ ᱫᱟᱹᱲ ᱠᱚ ᱯᱨᱮᱠᱴᱤᱥᱟ ᱩᱱᱠᱩᱣᱟᱜ ᱦᱚᱸ ᱱᱚᱣᱟ ᱯᱟᱭᱨᱟᱜ ᱨᱮ ᱟᱹᱰᱤ